ᱵᱟᱝ ᱤᱧ ᱫᱚ ᱚᱠᱟ ᱠᱳᱨᱥ ᱦᱚᱸ ᱵᱟᱹᱧ ᱦᱟᱛᱟᱣ ᱠᱟᱫᱟ ᱚᱞ ᱨᱮᱭᱟᱜ ᱢᱮᱱᱠᱷᱟᱱ ᱠᱟᱹᱴᱤᱡ ᱠᱷᱚᱱᱟᱜ ᱜᱮ ᱯᱩᱸᱛᱷᱤ ᱫᱚ ᱟᱸᱰᱤ ᱟᱸᱴ ᱤᱧ ᱯᱟᱲᱦᱟᱜ ᱠᱟᱱ ᱛᱟᱸᱦᱮᱜᱼᱟ ᱥᱮᱨᱮᱧ ᱯᱩᱛᱷᱤ ᱠᱤᱥᱮ ᱠᱚ ᱟᱨ ᱟᱨ ᱟᱵᱚ ᱦᱚᱲ ᱦᱚᱯᱚᱱᱟᱜ ᱡᱤᱭᱚᱱ ᱠᱚ ᱠᱷᱚᱸᱫᱽᱨᱚᱱᱛᱮ ᱧᱮᱧᱮᱞ ᱤᱧ ᱠᱩᱨᱩᱢᱩᱴᱩ ᱠᱟᱫᱟ ᱟᱵᱚ ᱦᱚᱲ ᱦᱚᱯᱚᱱᱟᱜ ᱢᱟᱨᱮ ᱥᱮᱨᱮᱧ ᱠᱚ ᱥᱮ ᱪᱮᱫ ᱠᱟ ᱠᱚ ᱨᱚᱲᱟ ᱡᱟᱸᱦᱟᱭ ᱡᱟᱸᱦᱟᱱᱟᱜ ᱠᱟᱛᱷᱟ ᱠᱚ ᱪᱮᱫ ᱠᱟ ᱠᱚ ᱥᱟᱡᱟᱣᱟ ᱱᱚᱜᱼᱚ ᱱᱚᱣᱟ ᱟᱹᱰᱤ ᱜᱟᱹᱦᱤᱨ ᱛᱮ ᱵᱟᱰᱟᱭ ᱤᱧ ᱠᱩᱨᱩᱢᱩᱴᱩ ᱮᱦᱚᱵ ᱠᱟᱫᱟ ᱟᱹᱰᱤ ᱞᱟᱦᱟ ᱠᱷᱚᱱᱟᱜ ᱜᱮ ᱟᱨ ᱱᱚᱣᱟ ᱢᱤᱫᱴᱟᱱ ᱨᱟᱹᱥᱠᱟᱹ ᱦᱚᱸ ᱧ ᱟᱹᱭᱠᱟᱹᱣᱼᱟ ᱚᱱᱟ ᱠᱷᱟᱛᱤᱨ ᱛᱮ ᱰᱷᱮᱨ ᱠᱟᱭᱛᱮ ᱦᱟᱲᱟᱢ ᱵᱩᱲᱦᱤ ᱦᱚᱲ ᱠᱚ ᱟᱥᱚᱞᱮ ᱧᱟᱢ ᱞᱮᱠᱚ ᱠᱷᱟᱱ ᱜᱤᱧ ᱫᱩᱲᱩᱵᱟ ᱵᱟᱲᱟᱭᱟ ᱟᱨ ᱱᱚᱣᱟ ᱠᱚ ᱪᱮᱪᱮᱫ ᱤᱧ ᱠᱩᱨᱩᱢᱩᱴᱩᱭᱟ ᱟᱵᱚ ᱫᱩᱠ ᱥᱩᱠ ᱨᱟᱹᱥᱠᱟᱹ ᱚᱱᱟ ᱠᱟᱛᱷᱟ ᱠᱚ ᱪᱮᱫ ᱞᱮᱠᱟᱠᱚ ᱯᱨᱚᱠᱟᱥᱟ ᱪᱮᱫ ᱞᱮᱠᱟ ᱠᱚ ᱠᱟᱛᱷᱟ ᱛᱮᱠᱚ ᱨᱚᱲ ᱚᱱᱠᱟ ᱟᱨ ᱚᱱᱟ ᱧᱮᱞ ᱧᱮᱞ ᱛᱮᱜᱮ ᱟᱸᱡᱚᱢ ᱟᱸᱡᱚᱢ ᱛᱮᱜᱮ ᱥᱮᱞᱮᱫᱨᱮ ᱥᱟᱶ ᱥᱟᱶ ᱛᱟᱸᱦᱮᱱ ᱛᱩᱞᱩᱪ ᱜᱮ ᱱᱚᱣᱟ ᱠᱚᱫᱚᱧ ᱥᱮᱲᱟᱶ ᱠᱟᱫᱟ ᱚᱱᱠᱟ ᱞᱮᱠᱟᱱᱟᱜ ᱯᱷᱚᱨᱢᱟᱞ ᱴᱮᱨᱱᱤᱝ ᱫᱚ ᱠᱤᱱᱛᱩ ᱵᱟᱹᱱᱩᱜ ᱛᱤᱧᱟ